ᱟᱞᱮ ᱥᱮᱫ ᱫᱚ ᱱᱟᱹᱭ ᱵᱟᱹᱱᱩᱜᱼᱟ ᱟᱞᱮ ᱥᱮᱫ ᱫᱚ ᱜᱟᱹᱰᱭᱟᱹ ᱢᱮᱱᱟᱜᱼᱟ ᱚᱱᱟ ᱦᱚᱛᱮᱜ ᱛᱮ ᱟᱞᱮ ᱥᱮᱫ ᱫᱚ ᱥᱟᱨᱯᱷᱤᱝ ᱫᱚ ᱵᱟᱹᱱᱩᱜᱼᱟ ᱟᱞᱮ ᱫᱚ ᱠᱟᱭᱨᱟ ᱫᱟᱨᱮ ᱢᱟᱜ ᱠᱟᱛᱮᱜ ᱥᱟᱨᱯᱷᱤᱝ ᱞᱮ ᱵᱮᱱᱟᱣᱟ ᱟᱨ ᱚᱱᱟ ᱥᱟᱨᱯᱷᱤᱝ ᱵᱮᱱᱟᱣ ᱠᱟᱛᱮ ᱜᱟᱹᱰᱭᱟᱹ ᱫᱟᱜ ᱨᱮᱞᱮ ᱥᱟᱨᱯᱷᱤᱝ ᱛᱟᱦᱮᱱᱟ ᱥᱟᱱᱟᱢ ᱦᱚᱲ ᱢᱤᱫ ᱠᱟᱛᱮ